ᱛᱟᱭᱚᱢ ᱫᱟᱨᱟᱢ ᱯᱤᱲᱦᱤ ᱱᱟᱜᱟᱢ ᱥᱮᱲᱟ ᱫᱚ ᱮᱠᱫᱚᱢ ᱞᱟᱹᱠᱛᱤ ᱠᱟᱱᱟ ᱪᱮᱫᱟᱜ ᱥᱮ ᱱᱟᱜᱟᱢ ᱫᱚ ᱵᱟᱰᱟᱭ ᱵᱟᱝ ᱛᱟᱦᱮᱱ ᱠᱷᱟᱱ ᱟᱜᱟᱢ ᱵᱟᱭ ᱵᱟᱲᱟᱭ ᱫᱟᱲᱮᱭᱟᱜᱼᱟ ᱟᱵᱚᱣᱟᱜ ᱡᱮᱢᱚᱱ ᱟᱹᱫᱤᱵᱟᱹᱥᱤ ᱥᱮ ᱥᱟᱱᱛᱟᱲ ᱵᱚᱭᱦᱟ ᱠᱚᱣᱟᱜ ᱱᱟᱜᱟᱢ ᱡᱟᱦᱟᱸ ᱞᱮᱠᱟ ᱢᱮᱱᱟᱜᱼᱟ ᱦᱩᱞ ᱠᱷᱚᱱ ᱮᱦᱚᱵ ᱠᱟᱛᱮᱫ ᱵᱚᱸᱜᱟᱼᱵᱩᱨᱩ ᱨᱮᱭᱟᱜ ᱠᱟᱛᱷᱟ ᱠᱚ ᱚᱱᱠᱟ ᱜᱮ ᱟᱵᱚ ᱛᱟᱭᱚᱢ ᱫᱟᱨᱟᱢ ᱯᱤᱲᱦᱤ ᱦᱚᱸ ᱱᱟᱜᱟᱢ ᱨᱮᱭᱟᱜ ᱠᱟᱛᱷᱟ ᱡᱚᱛᱚᱣᱟᱜ ᱜᱮ ᱪᱮᱫ ᱞᱟᱹᱠᱛᱤᱜ ᱠᱟᱱᱟ ᱥᱮ ᱵᱟᱰᱟᱭ ᱞᱟᱹᱠᱛᱤ ᱠᱟᱱᱟ ᱡᱮᱢᱚᱱ ᱟᱴᱷᱨᱚᱥᱚ ᱯᱟᱸᱪᱯᱟᱱᱱᱚ ᱥᱟᱞ ᱥᱤᱫᱩᱼᱠᱟᱹᱱᱩ ᱦᱩᱞ ᱩᱱᱤᱥᱥᱚ ᱪᱳᱣᱟᱛᱛᱳᱨ ᱥᱟᱞ ᱵᱤᱨᱥᱟ ᱢᱩᱱᱰᱟᱹᱣᱟᱜ ᱩᱞᱜᱩᱞᱟᱱ ᱚᱱᱟ ᱠᱚᱦᱚᱸ ᱵᱟᱰᱟᱭ ᱞᱟᱹᱠᱛᱤ ᱠᱟᱱᱟ ᱚᱱᱠᱟ ᱞᱮᱠᱟ ᱟᱵᱚᱣᱟᱜ ᱡᱮᱢᱚᱱ ᱱᱟᱜᱟᱢ ᱨᱮᱭᱟᱜ ᱠᱟᱛᱷᱟ ᱥᱮ ᱞᱟᱠᱪᱟᱨ ᱨᱮᱭᱟᱜ ᱠᱟᱛᱷᱟ ᱡᱚᱢᱥᱤᱢ ᱵᱤᱱᱛᱤ ᱦᱤᱛᱟᱹᱞ ᱱᱤᱭᱟᱹ ᱠᱚᱦᱚᱸ ᱮᱠᱫᱚᱢ ᱵᱟᱰᱟᱭ ᱞᱟᱹᱠᱛᱤ ᱠᱟᱱᱟ